ᱦᱮᱰᱯᱷᱳᱱ ᱫᱚ ᱠᱩᱥᱤ ᱫᱩᱧ ᱠᱩᱥᱤᱭᱟᱜ ᱜᱮᱭᱟ ᱠᱤᱱᱛᱩ ᱚᱱᱟᱦᱚᱸ ᱢᱤᱫᱴᱮᱱ ᱵᱟᱹᱲᱤᱡ ᱫᱤᱠ ᱢᱮᱱᱟᱜᱼᱟ ᱡᱟᱦᱟᱸ ᱞᱮᱠᱟᱛᱮ ᱟᱹᱰᱤ ᱜᱷᱟᱹᱲᱤᱡ ᱟᱧᱡᱚᱢ ᱫᱚ ᱵᱚᱦᱚᱜ ᱠᱚ ᱦᱟᱥᱳᱼᱦᱟᱥᱳ ᱜᱮ ᱵᱩᱡᱷᱟᱹᱜᱼᱟ ᱟᱨ ᱨᱟᱥᱛᱟ ᱪᱚᱞᱟᱠᱟᱞᱤᱱ ᱟᱧᱡᱚᱢ ᱦᱚᱸ ᱵᱟᱝ ᱴᱷᱤᱠᱟ ᱡᱟᱦᱟᱸᱛᱮ ᱫᱩᱨᱜᱷᱚᱴᱚᱱᱟ ᱦᱩᱭ ᱫᱟᱲᱮᱭᱟᱜᱼᱟ